ᱟᱵᱚ ᱢᱟᱹᱱᱢᱤ ᱠᱟᱹᱢᱤ ᱠᱚᱛᱮ ᱵᱚᱱ ᱞᱟᱸᱜᱟ ᱞᱮᱱᱠᱷᱟᱱ ᱟᱨᱵᱟᱝ ᱢᱚᱱᱮ ᱠᱚ ᱟᱹᱲᱤᱥ ᱞᱮᱱᱠᱷᱟᱱ ᱫᱟᱬᱟᱱ ᱵᱚᱱ ᱪᱟᱞᱟᱜᱼᱟ ᱚᱱᱟ ᱠᱚᱫᱚ ᱡᱮᱢᱚᱱ ᱯᱟᱨᱠ ᱵᱚᱱ ᱪᱟᱞᱟᱜᱼᱟ ᱜᱟᱛᱮ ᱠᱚ ᱥᱟᱝ ᱨᱟᱹᱥᱠᱟᱹ ᱞᱟᱹᱜᱤᱫ ᱵᱟᱝ ᱫᱟᱲᱟᱱ ᱡᱚᱝ ᱵᱟᱝ ᱯᱷᱳᱴᱳ ᱠᱚ ᱞᱟᱹᱜᱤᱫ ᱚᱱᱟ ᱥᱟᱶᱛᱮ ᱥᱚᱯᱤᱝ ᱵᱚᱱ ᱪᱟᱞᱟᱜᱼᱟ ᱟᱫᱚ ᱫᱷᱩᱛᱤ ᱜᱟᱢᱪᱷᱟ ᱫᱚᱛᱚ ᱯᱮᱱ ᱵᱚ ᱦᱟᱛᱟᱣᱟ ᱟᱨᱦᱚᱸ ᱢᱚᱱ ᱨᱟᱹᱥᱠᱟᱹ ᱞᱟᱹᱜᱤᱫ ᱮᱱᱮᱡ ᱥᱮᱨᱮᱧᱟᱵᱚᱱ ᱛᱩᱢᱫᱟᱹᱜ ᱴᱟᱢᱟᱠ ᱛᱮ ᱢᱚᱱᱮ ᱨᱟᱹᱥᱠᱟᱹ ᱞᱟᱹᱜᱤᱫ ᱜᱟᱛᱮ ᱠᱚ ᱥᱟᱶ ᱯᱷᱳᱱ ᱛᱮᱵᱚᱱ ᱠᱟᱛᱷᱟᱜᱼᱟ ᱜᱟᱯᱟᱞ ᱢᱟᱨᱟᱜᱼᱟᱵᱚᱱ ᱟᱨ ᱜᱟᱛᱮ ᱠᱚ ᱥᱟᱶ ᱯᱟᱨᱠ ᱠᱚ ᱪᱟᱞᱟᱣ ᱠᱟᱛᱮ ᱫᱚᱢᱮ ᱥᱚᱠᱛᱚ ᱵᱚᱱ ᱫᱟᱬᱟᱱᱟ ᱨᱟᱹᱥᱠᱟᱹᱭᱟᱵᱚᱱ ᱟᱨ ᱧᱩᱭᱟᱵᱚᱱ ᱡᱚᱢᱟᱵᱚᱱ